ᱥᱟᱱᱛᱟᱲᱤ ᱯᱟᱹᱨᱥᱤ ᱛᱮ ᱨᱚᱲ ᱫᱚ ᱟᱹᱰᱤ ᱨᱤᱡᱷᱟᱹᱣ ᱜᱮᱧ ᱵᱩᱡᱷᱟᱹᱣᱟ ᱥᱟᱱᱛᱟᱲᱤ ᱨᱚᱲ ᱫᱚ ᱢᱤᱫᱴᱤᱡ ᱟᱵᱚ ᱥᱟᱱᱛᱟᱲ ᱵᱚᱭᱦᱟ ᱠᱚᱣᱟᱜ ᱟᱭᱳ ᱟᱲᱟᱝ ᱛᱮ ᱨᱚᱲ ᱠᱟᱱ ᱛᱟᱵᱚᱱᱟ ᱡᱟᱦᱟᱸ ᱫᱚ ᱮᱴᱟᱜ ᱯᱟᱹᱨᱥᱤ ᱠᱷᱚᱱ ᱫᱚ ᱡᱩᱫᱟᱹ ᱜᱮᱛᱟᱵᱚᱱᱟ ᱟᱨ ᱮᱴᱟᱜ ᱯᱟᱹᱨᱥᱤ ᱛᱮ ᱨᱚᱲ ᱦᱚᱭᱛᱳ ᱩᱱᱟᱹᱜ ᱟᱵᱚ ᱥᱟᱱᱛᱟᱲ ᱵᱚᱭᱦᱟ ᱠᱚ ᱵᱟᱠᱚ ᱵᱩᱡᱷᱟᱹᱣ ᱫᱟᱲᱮᱭᱟᱜᱼᱟ ᱥᱮ ᱟᱭᱢᱟ ᱨᱚᱠᱚᱢ ᱮᱸᱴᱠᱮᱴᱚᱬᱮ ᱥᱟᱱᱛᱟᱲ ᱵᱚᱭᱦᱟ ᱠᱚᱣᱟᱜ ᱡᱟᱦᱟᱸᱭ ᱠᱚ ᱢᱮᱱᱟᱜ ᱵᱚᱱᱟ ᱛᱚ ᱚᱱᱟ ᱦᱩᱫᱤᱥ ᱛᱮ ᱵᱩᱵᱩᱡᱽ ᱛᱮ ᱵᱩᱡᱷᱟᱹᱣ ᱛᱮ ᱛᱷᱚᱲᱟ ᱢᱩᱥᱠᱤᱦᱟᱜ ᱦᱩᱭᱩᱜ ᱛᱟᱵᱚᱱᱟ ᱢᱮᱱᱠᱷᱟᱱ ᱟᱭᱳ ᱟᱲᱟᱝ ᱛᱮ ᱨᱚᱲ ᱞᱮᱠᱷᱟᱡ ᱡᱟᱦᱟᱸ ᱫᱚ ᱟᱵᱚ ᱟᱹᱰᱤ ᱩᱥᱟᱹᱨᱟ ᱛᱮ ᱵᱩᱡᱽ ᱦᱩᱫᱤᱥ ᱫᱟᱨᱟᱢ ᱥᱮ ᱪᱮᱫ ᱞᱮᱠᱟ ᱵᱚᱱ ᱵᱩᱡᱷᱟᱹᱣ ᱫᱟᱲᱮᱭᱟᱜᱼᱟ ᱡᱟᱦᱟᱸ ᱫᱚ ᱮᱴᱟᱜ ᱯᱟᱹᱨᱥᱤ ᱨᱮ ᱛᱮᱫᱚ ᱟᱵᱚ ᱵᱟᱵᱚᱱ ᱵᱩᱡᱷᱟᱹᱣ ᱫᱟᱲᱮᱭᱟᱜᱼᱟ ᱛᱚ ᱚᱱᱟ ᱠᱷᱟᱹᱛᱤᱨ ᱛᱮ ᱟᱹᱰᱤ ᱨᱤᱡᱷᱟᱹᱣ ᱜᱮᱧ ᱵᱩᱡᱟ ᱡᱮ ᱟᱯᱱᱟᱨ ᱟᱭᱳ ᱟᱲᱟᱝ ᱛᱮ ᱨᱚᱲ ᱜᱟᱞᱢᱟᱨᱟᱣ ᱥᱮᱨᱮᱧ ᱟᱹᱰᱤ ᱞᱤᱴᱷᱩᱨ ᱢᱚᱡᱽ ᱢᱚᱡᱽ ᱵᱚᱠᱟᱜ ᱨᱟᱹᱲ ᱢᱮᱱᱟᱜ ᱛᱟᱵᱚᱱᱟ ᱨᱟᱦᱟ ᱢᱮᱱᱟᱜ ᱛᱟᱵᱚᱱᱟ ᱨᱚᱲ ᱢᱮᱱᱟᱜ ᱛᱟᱵᱚᱱᱟ ᱠᱟᱛᱷᱟ ᱠᱚ ᱢᱮᱱᱟᱜ ᱛᱟᱵᱚᱱᱟ ᱡᱟᱦᱟᱸ ᱫᱚ ᱟᱵᱚ ᱥᱟᱱᱛᱟᱲ ᱵᱚᱭᱦᱟ ᱠᱚ ᱞᱟᱹᱜᱤᱫ ᱛᱮ ᱟᱹᱰᱤ ᱢᱚᱡᱽ ᱢᱤᱫᱴᱤᱡ ᱵᱩᱡᱽ ᱫᱟᱲᱮ ᱨᱮᱱᱟᱜ ᱢᱤᱫ ᱴᱤᱡ ᱥᱩᱵᱤᱫᱷᱟ ᱟᱵᱚ ᱥᱟᱱᱛᱟᱲ ᱠᱚ ᱵᱚᱭᱦᱟ ᱠᱚᱣᱟᱜ ᱦᱩᱭᱩᱜ ᱛᱟᱵᱚᱱᱟ ᱚᱱᱟ ᱦᱚᱛᱮᱜ ᱛᱮ ᱤᱧ ᱫᱚ ᱟᱹᱰᱤ ᱨᱤᱡᱷᱟᱹᱣ ᱜᱮᱧ ᱢᱚᱱᱮ ᱦᱩᱭᱩᱜ ᱛᱤᱧᱟᱹ